ᱢᱤᱫᱴᱟᱝ ᱚᱞᱼᱯᱟᱲᱦᱟᱣ ᱦᱚᱲ ᱚᱱᱟ ᱵᱟᱠᱷᱨᱟᱛᱮ ᱱᱟᱯᱟᱭ ᱫᱤᱥᱼᱦᱩᱫᱤᱥ ᱞᱟᱹᱭ ᱥᱚᱫᱚᱨ ᱢᱮ ᱟᱵᱚ ᱢᱟᱹᱱᱢᱤ ᱡᱤᱭᱚᱱ ᱨᱮ ᱚᱞᱚᱜ ᱯᱟᱲᱦᱟᱣ ᱫᱚ ᱟᱹᱰᱤ ᱜᱮ ᱞᱟᱹᱠᱛᱤᱭᱟᱱ ᱠᱟᱱᱟ ᱪᱮᱫᱟᱜ ᱥᱮ ᱚᱞᱚᱜ ᱯᱟᱲᱦᱟᱣ ᱠᱟᱛᱮ ᱜᱮ ᱢᱤᱫᱴᱟᱝ ᱢᱟᱹᱱᱢᱤ ᱫᱚ ᱟᱹᱠᱤᱞ ᱜᱮᱭᱟᱱᱮ ᱟᱨᱡᱟᱣ ᱫᱟᱲᱮᱭᱟᱜᱼᱟ ᱟᱨ ᱢᱤᱫᱴᱟᱝ ᱥᱟᱶᱛᱟ ᱨᱮ ᱟᱹᱨᱩ ᱯᱷᱮᱨᱟᱣ ᱦᱚᱭ ᱠᱚᱨᱟᱣ ᱫᱟᱲᱮᱭᱟᱼᱟ ᱦᱚᱲᱠᱚ ᱵᱷᱟᱹᱜᱤ ᱫᱤᱥ ᱦᱩᱫᱤᱥᱮ ᱮᱢ ᱫᱟᱲᱮᱭᱼᱠᱚᱣᱟ ᱚᱱᱟ ᱠᱚ ᱥᱟᱱᱟᱢ ᱠᱟᱹᱢᱤᱜᱮ ᱩᱱᱤ ᱫᱚ ᱚᱞᱚᱜ ᱯᱟᱲᱦᱟᱣ ᱫᱟᱨᱟᱭ ᱛᱮᱜᱮᱭ ᱠᱚᱨᱟᱣ ᱫᱟᱲᱮᱭᱟᱼᱟ ᱚᱞᱚᱜ ᱯᱟᱲᱦᱟᱣ ᱠᱚᱨᱟᱣ ᱞᱮᱠᱷᱟᱱ ᱦᱚᱲ ᱠᱚ ᱦᱚᱲᱞᱮᱠᱟᱢ ᱦᱚᱲᱚᱜᱼᱟ ᱦᱚᱲᱠᱚ ᱱᱟᱯᱟᱭ ᱥᱚᱱᱢᱟᱱ ᱠᱚ ᱮᱢᱟᱢᱟ ᱦᱚᱲ ᱠᱚ ᱧᱩᱛᱩᱢ ᱢᱮᱭᱟ ᱥᱮ ᱢᱤᱫᱴᱟᱝ ᱵᱷᱟᱹᱜᱤ ᱢᱮᱫ ᱛᱮᱠᱚ ᱧᱮᱞ ᱩᱨᱩᱢ ᱢᱮᱭᱟ ᱚᱞᱚᱜ ᱯᱟᱲᱦᱟᱣ ᱫᱚ ᱚᱱᱟ ᱛᱮᱲᱚᱝ ᱜᱮ ᱟᱹᱰᱤᱜᱤ ᱞᱟᱹᱠᱛᱤᱭᱟ ᱢᱤᱫᱴᱟᱝ ᱥᱟᱶᱛᱟ ᱨᱮ ᱵᱟᱧᱪᱟᱣ ᱛᱟᱦᱮᱱ ᱞᱟᱹᱜᱤᱫ ᱛᱮᱫᱚ ᱱᱟᱯᱟᱭᱛᱮ ᱥᱚᱱᱢᱟᱱ ᱠᱚ ᱮᱢᱟᱢ ᱞᱟᱹᱜᱤᱫ ᱛᱮᱦᱚ ᱚᱞᱚᱜ ᱯᱟᱲᱦᱟᱣ ᱫᱚ ᱞᱟᱹᱠᱛᱤ ᱜᱮᱭᱟ ᱚᱞᱚᱜ ᱯᱟᱲᱦᱟᱣ ᱠᱚᱨᱟᱣ ᱞᱮᱠᱷᱟᱱ ᱫᱚ ᱦᱟᱯᱮᱱ ᱫᱤᱱᱨᱮ ᱪᱟᱹᱠᱨᱤ ᱵᱟᱹᱠᱨᱤ ᱠᱚ ᱫᱤᱠ ᱫᱤᱭᱮ ᱦᱚᱸ ᱟᱹᱰᱤ ᱞᱟᱹᱠᱛᱤ ᱠᱟᱱᱟ ᱚᱞᱚᱜ ᱯᱟᱲᱦᱟᱣ ᱫᱚ ᱚᱞᱚᱜᱼᱯᱟᱲᱦᱟᱣ ᱦᱚ ᱦᱚ ᱞᱮᱠᱷᱟᱱ ᱜᱮ ᱦᱟᱯᱮᱱ ᱫᱤᱱ ᱨᱮ ᱪᱟᱹᱠᱨᱤ ᱵᱟᱹᱠᱨᱤ ᱠᱚᱢ ᱧᱟᱢ ᱫᱟᱲᱮᱭᱟᱜᱼᱟ ᱠᱤᱱᱛᱩ ᱚᱞᱚᱜ ᱯᱟᱲᱦᱟᱣ ᱵᱟᱝ ᱛᱟᱦᱮᱸ ᱞᱮᱱᱠᱷᱟᱱ ᱦᱚᱸ ᱪᱟᱠᱨᱤ ᱵᱟᱠᱨᱤ ᱨᱮᱭᱟᱜ ᱞᱟᱹᱲᱦᱟᱹᱭ ᱨᱮᱫᱚ ᱚᱦᱚᱜᱮ ᱡᱤᱛᱠᱟᱹᱨᱮᱢ ᱧᱟᱢ ᱠᱮᱭᱟ ᱚᱱᱟ ᱠᱷᱟᱹᱛᱤᱨ ᱛᱮ ᱤᱧ ᱫᱩᱧ ᱞᱟᱹᱭᱟ ᱡᱮ ᱚᱞᱚᱜ ᱯᱟᱲᱦᱟᱣ ᱵᱚᱱ ᱠᱚᱨᱟᱣ ᱢᱟ ᱟᱨ ᱪᱟᱠᱨᱤ ᱠᱚᱦᱚᱸ ᱵᱚᱱ ᱦᱟᱢᱮᱴ ᱢᱟ ᱡᱟᱦᱟᱸ ᱡᱟᱦᱟᱱ ᱠᱷᱟᱹᱛᱨᱤᱨ ᱟᱵᱚᱣᱟᱜ ᱢᱟᱹᱱᱢᱤ ᱡᱤᱭᱚᱱ ᱠᱷᱟᱸᱰᱟᱣ ᱨᱮ ᱚᱠᱟ ᱞᱮᱠᱟ ᱟᱱᱟᱴ ᱥᱮ ᱮᱴᱠᱮᱴᱚᱬᱮ ᱠᱚ ᱦᱮᱡ ᱞᱮᱱᱠᱷᱟᱱ ᱦᱚᱸ ᱴᱷᱤᱠ ᱢᱚᱛᱚ ᱡᱟᱦᱟᱸ ᱴᱷᱤᱠ ᱢᱚᱛᱚᱵᱚᱱ ᱴᱮᱦᱮᱴ ᱫᱟᱲᱮᱭᱟᱜᱢᱟ ᱥᱮᱵᱚᱱ ᱚᱱᱟ ᱵᱚᱱ ᱚᱱᱟ ᱟᱸᱡᱷᱟᱴ ᱵᱚᱱ ᱚᱱᱟ ᱟᱸᱡᱷᱟᱴ ᱵᱚᱱ ᱥᱟᱢᱞᱟᱣ ᱫᱟᱲᱮᱭᱟᱜ ᱢᱟ ᱚᱱᱟ ᱠᱷᱟᱹᱛᱤᱨ ᱛᱮᱜᱮ ᱚᱞᱚᱜ ᱯᱟᱲᱦᱟᱣ ᱫᱚ ᱟᱹᱰᱤ ᱜᱮ ᱞᱟᱹᱠᱛᱤᱭᱟᱱ ᱠᱟᱱᱟ ᱚᱱᱟ ᱵᱟᱫᱽ ᱠᱟᱛᱮ ᱨᱮᱦᱚᱸ ᱚᱞᱚᱜ ᱯᱟᱲᱦᱟᱣ ᱡᱩᱫᱤ ᱵᱚᱱ ᱠᱚᱨᱟᱣᱟ ᱛᱟᱦᱚᱞᱮ ᱛᱚ ᱱᱤᱡᱮᱨᱟᱜ ᱦᱚᱸ ᱩᱱᱱᱚᱛᱚ ᱦᱩᱭᱩᱜᱼᱟ ᱥᱮ ᱟᱵᱚᱣᱟᱜ ᱯᱚᱨᱤᱵᱮᱥ ᱯᱚᱨᱤᱵᱟᱨ ᱨᱮᱭᱟᱜ ᱦᱚᱸ ᱩᱱᱱᱚᱛᱤ ᱦᱩᱭᱩᱜᱼᱟ ᱯᱷᱮᱢᱮᱞᱤ ᱨᱮᱭᱟᱜ ᱩᱱᱱᱚᱛᱤ ᱦᱩᱭᱩᱜᱼᱟ ᱥᱮ ᱟᱵᱚᱨᱮᱱ ᱟᱛᱳ ᱥᱟᱶᱛᱟ ᱮᱢᱟᱱ ᱮᱢᱟᱱ ᱠᱚ ᱨᱮᱭᱟᱜ ᱩᱱᱱᱚᱛᱤ ᱵᱚᱱ ᱥᱮ ᱞᱟᱦᱟᱱᱛᱤ ᱵᱚᱱ ᱠᱚᱨᱟᱣ ᱫᱟᱲᱮᱭᱟᱜᱼᱟ ᱚᱞᱚᱜ ᱯᱟᱲᱦᱟᱣ ᱠᱟᱛᱮᱫ ᱜᱮ ᱢᱤᱫᱴᱟᱝ ᱢᱟᱹᱱᱢᱤ ᱞᱮᱠᱟ ᱢᱟᱹᱱᱢᱤᱢ ᱵᱮᱱᱟᱣ ᱫᱟᱲᱮᱭᱟᱜᱼᱟ ᱟᱵᱚ ᱡᱩᱫᱤ ᱟᱵᱚ ᱱᱤᱡᱮ ᱜᱮ ᱚᱞᱚᱜ ᱯᱟᱲᱦᱟᱣ ᱵᱟᱝ ᱵᱚᱱ ᱠᱚᱨᱟᱣ ᱞᱮᱠᱷᱟᱱ ᱟᱹᱠᱤᱞ ᱜᱮᱭᱟᱱ ᱵᱟᱝ ᱵᱚᱱ ᱟᱨᱡᱟᱣ ᱞᱮᱠᱷᱟᱱ ᱛᱟᱦᱚᱞᱮ ᱪᱮᱠᱟᱛᱮ ᱟᱨ ᱢᱤᱫᱴᱮᱱ ᱦᱚᱲ ᱟᱹᱠᱤᱞ ᱜᱮᱭᱟᱱᱮᱢ ᱮᱢᱟᱭᱟ ᱪᱮᱠᱟ ᱛᱮ ᱟᱨ ᱢᱤᱫᱴᱮᱱ ᱦᱚᱲ ᱮᱢ ᱥᱮᱲᱟ ᱚᱪᱚ ᱫᱟᱲᱮᱭᱟᱭᱟ ᱱᱤᱡᱮ ᱜᱮ ᱡᱩᱫᱤ ᱵᱟᱢ ᱥᱮᱲᱟ ᱞᱮᱠᱷᱟᱱ ᱚᱱᱟ ᱠᱷᱟᱹᱛᱤᱨ ᱛᱮ ᱯᱟᱹᱦᱤᱞ ᱫᱚ ᱱᱤᱡᱮ ᱜᱮ ᱥᱮᱲᱟ ᱦᱩᱭᱩᱜᱼᱟ ᱛᱚᱵᱮ ᱛᱟᱨ ᱯᱚᱨᱮ ᱫᱚ ᱫᱚᱥᱨᱟ ᱯᱚᱨᱮᱨ ᱦᱚᱲ ᱵᱚ ᱥᱮᱲᱟ ᱚᱪᱚ ᱫᱟᱲᱮ ᱟᱠᱚᱣᱟ ᱚᱱᱠᱟ ᱚᱱᱠᱟ ᱛᱮ ᱟᱵᱚᱣᱟᱜ ᱥᱤᱠᱠᱷᱟ ᱵᱮᱵᱚᱥᱛᱷᱟ ᱥᱮ ᱥᱮᱪᱮᱫ ᱵᱮᱵᱚᱥᱛᱷᱟ ᱦᱚᱸ ᱞᱟᱦᱟ ᱥᱮᱫ ᱵᱚᱱ ᱞᱟᱜᱟ ᱤᱫᱤ ᱫᱟᱲᱮᱭᱟᱜᱼᱟ ᱚᱱᱟ ᱟᱨ ᱱᱚᱣᱟ ᱚᱞᱚᱜ ᱯᱟᱲᱦᱟᱣ ᱠᱟᱛᱮᱫ ᱜᱮ ᱚᱞᱚᱜ ᱯᱟᱲᱦᱟᱜ ᱞᱮᱠᱷᱟᱱ ᱜᱮ ᱟᱵᱚ ᱫᱚ ᱦᱟᱯᱮᱱ ᱫᱤᱱ ᱨᱮᱦᱚᱸ ᱡᱟᱦᱟᱸ ᱞᱮᱠᱟᱱ ᱮᱴᱠᱮᱴᱚᱬᱮ ᱦᱩᱭᱞᱮᱱ ᱠᱷᱟᱱ ᱦᱚᱵᱚᱱ ᱴᱮᱦᱟᱴ ᱟᱴᱠᱟᱣ ᱫᱟᱲᱮᱭᱟᱜ ᱜᱮᱭᱟ ᱟᱨ ᱪᱟᱹᱠᱨᱤ ᱵᱟᱹᱠᱨᱤ ᱫᱤᱠ ᱫᱤᱭᱮ ᱦᱚᱸ ᱵᱚᱱ ᱡᱤᱛᱠᱟᱹᱨᱚᱜᱼᱟ ᱡᱟᱦᱟᱸ ᱠᱷᱟᱹᱛᱤᱨ ᱛᱮ ᱟᱵᱚᱣᱟᱜ ᱦᱟᱯᱮᱱ ᱫᱤᱱ ᱨᱮ ᱡᱤᱭᱚᱱ ᱠᱷᱟᱸᱰᱟᱣ ᱨᱮ ᱠᱳᱱᱳ ᱨᱚᱠᱚᱢ ᱮᱴᱠᱮᱴᱚᱬᱮ ᱵᱟᱝ ᱦᱤᱡᱩᱜ ᱢᱟ ᱚᱱᱟ ᱠᱷᱟᱹᱛᱤᱨ ᱛᱮ ᱚᱞᱚᱜ ᱯᱟᱲᱦᱟᱜ ᱫᱚ ᱢᱟᱹᱱᱢᱤ ᱡᱤᱭᱚᱱ ᱨᱮ ᱠᱷᱟᱸᱰᱟᱣ ᱞᱟᱹᱜᱤᱫ ᱫᱚ ᱟᱹᱰᱤ ᱟᱹᱰᱤ ᱞᱟᱹᱠᱛᱤᱭᱟ